ᱥᱮᱨᱮᱧ ᱫᱚ ᱢᱮᱱᱟᱜ ᱟᱠᱟᱫ ᱜᱮᱭᱟ ᱱᱚᱣᱟ ᱮᱞᱟᱠᱟ ᱨᱮᱦᱚᱸ ᱥᱮᱨᱮᱧ ᱫᱚ ᱥᱚᱦᱚᱨᱟᱭ ᱨᱮᱫᱚ ᱥᱚᱦᱚᱨᱟᱭ ᱥᱮᱨᱮᱧ ᱜᱮ ᱵᱟᱦᱟ ᱨᱮᱫᱚ ᱵᱟᱦᱟ ᱥᱮᱨᱮᱧ ᱟᱫᱚ ᱵᱟᱦᱟ ᱨᱮᱫᱚ ᱠᱚ ᱥᱮᱨᱮᱧᱟ ᱵᱟᱦᱟ ᱮᱱᱮᱡ ᱡᱚᱠᱷᱮᱡ ᱡᱟᱦᱮᱨ ᱛᱟᱞᱟᱨᱮ ᱟᱹᱪᱩᱨᱚᱜᱼᱟ ᱠᱚ ᱩᱱ ᱡᱚᱠᱷᱮᱡ ᱠᱚ ᱥᱮᱨᱮᱧᱟ ᱵᱟᱦᱟ ᱥᱮᱨᱮᱧ ᱫᱚ ᱟᱨ ᱚᱸᱰᱮᱠᱷᱚᱱ ᱱᱟᱭᱠᱮ ᱵᱟᱵᱟ ᱵᱚᱱ ᱟᱹᱜᱩ ᱞᱮᱭᱠᱷᱟᱱ ᱮᱱᱮᱡ ᱥᱮᱨᱮᱧ ᱠᱟᱛᱮ ᱟᱠᱷᱲᱟ ᱨᱮ ᱢᱟᱱᱮ ᱟᱭᱟᱜ ᱚᱲᱟᱜ ᱵᱚᱱ ᱠᱷᱟᱹᱲᱮᱭᱟ ᱚᱱᱟᱯᱚᱨᱮ ᱟᱠᱷᱲᱟ ᱨᱮᱵᱚᱱ ᱮᱱᱮᱡᱼᱟ ᱰᱟᱦᱟᱨᱵᱚᱱ ᱥᱮᱨᱮᱧᱟ ᱚᱸᱰᱮ ᱫᱚ ᱵᱟᱦᱟ ᱥᱮᱨᱮᱧ ᱫᱚ ᱵᱟᱝ ᱰᱟᱦᱟᱨ ᱵᱚᱱ ᱥᱮᱨᱮᱧᱟ ᱰᱟᱦᱟᱨ ᱵᱚᱱ ᱮᱱᱮᱡᱼᱟ ᱢᱟᱺᱡᱷᱤ ᱛᱷᱟᱱ ᱨᱮ ᱚ ᱟᱨ ᱚᱱᱟ ᱯᱚᱨᱮ ᱥᱚᱦᱚᱨᱟᱭ ᱫᱚ ᱥᱚᱨᱦᱟᱭ ᱨᱮᱫᱚ ᱢᱟᱱᱮ ᱥᱮᱨᱮᱧ ᱟᱠᱚ ᱢᱟᱲᱟᱝ ᱛᱮᱫᱚ ᱜᱟᱹᱭ ᱫᱟᱬᱟ ᱠᱚᱲᱟ ᱠᱚ ᱟᱬᱜᱳ ᱨᱟᱠᱟᱵ ᱜᱚᱴᱟ ᱠᱩᱞᱦᱤ ᱥᱟᱱᱟᱢ ᱠᱚᱣᱟᱜ ᱫᱩᱣᱟᱹᱨ ᱨᱮ ᱥᱮᱨᱮᱧ ᱵᱟᱲᱟ ᱠᱟᱛᱮ ᱠᱚ ᱟᱬᱜᱳ ᱨᱟᱠᱟᱵ ᱟᱠᱚ ᱨᱩᱣᱟᱹᱲ ᱦᱤᱡᱩᱜ ᱟᱠᱚ ᱟᱨ ᱫᱚᱥᱟᱨ ᱦᱤᱞᱳᱜ ᱫᱚ ᱢᱟᱱᱮ ᱰᱟᱹᱝᱨᱤ ᱵᱚᱱ ᱛᱚᱞ ᱠᱚᱣᱟ ᱰᱟᱝᱨᱤ ᱵᱚᱱ ᱪᱟᱨᱦᱟᱣ ᱠᱚᱣᱟ ᱩᱱᱡᱚᱠᱷᱮᱡ ᱠᱚ ᱵᱟᱹᱦᱩ ᱠᱩᱲᱤ ᱵᱩᱰᱷᱤ ᱮᱨᱟ ᱠᱚ ᱥᱟᱱᱟᱢ ᱜᱮ ᱡᱚᱴᱟᱣ ᱠᱟᱛᱮᱱ ᱞᱮᱠᱚ ᱥᱮᱨᱮᱧᱟᱠᱚ ᱦᱟᱴᱟᱜ ᱦᱮᱨᱢᱮᱫ ᱠᱟᱛᱮᱜ ᱜᱟᱹᱭ ᱠᱚᱠᱚ ᱪᱩᱢᱟᱹᱲᱟ ᱠᱚᱣᱟ ᱚᱱᱟ ᱠᱚᱠᱚ ᱥᱮᱨᱮᱧᱟ ᱟᱨ ᱚᱱᱟ ᱯᱚᱨᱮ ᱥᱮᱨᱮᱧ ᱢᱩᱪᱟᱹᱫ ᱥᱚᱦᱚᱨᱟᱭ ᱨᱮᱫᱚ ᱠᱚ ᱥᱮᱨᱮᱧᱟ ᱡᱟᱡᱞᱮᱭᱟ ᱠᱚ ᱡᱟᱡᱞᱮ ᱠᱚ ᱥᱮᱨᱮᱧᱟ ᱤᱱᱟᱹ ᱚᱠᱛᱚ ᱫᱚ ᱡᱟᱡᱞᱮ ᱥᱮᱨᱮᱧ ᱵᱟᱲᱟ ᱠᱟᱛᱮ ᱚᱱᱟ ᱫᱚᱠᱚ ᱢᱩᱪᱟᱹᱫᱟ ᱟᱨ ᱢᱮᱱᱟᱜ ᱟᱠᱟᱫ ᱛᱟᱵᱚᱱ ᱵᱟᱯᱞᱟ ᱠᱚ ᱵᱟᱯᱞᱟ ᱥᱮᱨᱮᱧ ᱢᱮᱱᱟᱜᱼᱟ ᱵᱟᱯᱞᱟ ᱫᱚ ᱡᱟᱦᱟᱸᱭ ᱚᱲᱟᱜ ᱨᱮᱠᱚ ᱵᱟᱯᱞᱟ ᱵᱤᱦᱟᱹᱭᱮᱫ ᱠᱤᱱᱟᱹᱵᱚᱱ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱩᱱ ᱡᱚᱠᱷᱮᱡ ᱵᱚᱱ ᱥᱮᱨᱮᱧᱟ ᱵᱟᱯᱞᱟ ᱥᱮᱨᱮᱧ ᱫᱚᱝᱵᱚᱱ ᱮᱱᱮᱡ ᱟᱹᱠᱤᱱᱟ ᱫᱚᱝ ᱥᱮᱨᱮᱧ ᱵᱚᱱ ᱥᱮᱨᱮᱧᱟ ᱫᱚᱝ ᱥᱮᱨᱮᱧ ᱫᱚ ᱡᱟᱦᱟᱸ ᱦᱤᱞᱳᱜ ᱫᱚ ᱢᱟᱱᱮ ᱡᱟᱦᱟᱱ ᱫᱤᱱ ᱨᱮᱫᱚ ᱵᱟᱭ ᱥᱮᱨᱮᱧᱚᱜᱼᱟ ᱵᱟᱠᱚ ᱥᱮᱨᱮᱧᱟ ᱚᱱᱟᱫᱚ ᱵᱟᱯᱞᱟ ᱵᱤᱦᱟᱹᱨᱮᱜᱮ ᱚᱱᱟ ᱫᱚᱠᱚ ᱥᱮᱨᱮᱧᱟ ᱠᱷᱟᱹᱞᱤ ᱫᱤᱱ ᱡᱚᱠᱷᱮᱡ ᱫᱚ ᱚᱱᱟᱫᱚ ᱵᱟᱭ ᱜᱟᱱᱚᱜᱼᱟ ᱵᱟᱯᱞᱟ ᱵᱤᱦᱟᱹ ᱨᱮᱜᱮ ᱩᱱᱠᱩ ᱚᱲᱟᱜ ᱨᱮᱜᱮᱵᱚᱱ ᱥᱮᱨᱮᱧᱟ ᱮᱱᱮᱡ ᱟᱵᱚᱱ ᱟᱨ ᱵᱟᱯᱞᱟ ᱵᱤᱦᱟᱹ ᱢᱩᱪᱟᱹᱫ ᱠᱟᱛᱮ ᱫᱚ ᱚᱱᱟᱫᱚ ᱪᱟᱵᱟᱭᱟᱠᱚ ᱵᱟᱠᱚ ᱥᱮᱨᱮᱧᱟ ᱚᱱᱟᱫᱚ ᱟᱨ ᱚᱱᱟ ᱯᱚᱨᱮ ᱮᱱᱮᱡ ᱥᱮᱨᱮᱧ ᱥᱟᱱᱟᱵᱚᱱ ᱠᱷᱟᱱ ᱫᱚ ᱢᱮᱱᱟᱜᱼᱟ ᱞᱟᱜᱽᱲᱮ ᱞᱟᱜᱽᱲᱮ ᱵᱚᱱ ᱮᱱᱮᱡᱼᱟ ᱢᱟᱹᱡᱷᱤ ᱛᱷᱟᱱ ᱨᱮ ᱩᱱ ᱡᱚᱠᱷᱮᱡ ᱫᱚᱵᱚᱱ ᱥᱮᱨᱮᱧ ᱫᱟᱲᱮᱭᱟᱜᱼᱟ ᱞᱟᱜᱽᱲᱮ ᱵᱚᱱ ᱥᱮᱨᱮᱧᱟ ᱟᱨ ᱡᱟᱦᱟᱸ ᱦᱤᱞᱳᱜ ᱦᱚᱸ ᱡᱟᱦᱟᱸ ᱦᱤᱞᱳᱜ ᱜᱮ ᱮᱱᱮᱡ ᱥᱟᱱᱟ ᱵᱚᱱᱟ ᱚᱱᱟ ᱫᱚᱵᱚᱱ ᱮᱱᱮᱡ ᱫᱟᱲᱮᱭᱟᱜᱼᱟ ᱟᱨ ᱥᱮᱨᱮᱧ ᱦᱚᱸᱵᱚᱱ ᱫᱟᱲᱮᱭᱟᱜᱼᱟ ᱞᱟᱜᱽᱲᱮ ᱫᱚ ᱢᱟᱱᱮ ᱫᱚᱝ ᱠᱚ ᱦᱩᱭᱮᱱᱟ ᱵᱟᱦᱟ ᱠᱚ ᱦᱩᱭᱮᱱᱟ ᱥᱚᱦᱚᱨᱟᱭ ᱠᱚᱫᱚ ᱟᱭᱢᱟ ᱫᱤᱱ ᱨᱮᱫᱚ ᱵᱟᱵᱚᱱ ᱥᱮᱨᱮᱧ ᱫᱟᱲᱮᱭᱟᱜᱼᱟ